ᱮᱠ ᱦᱟᱡᱟᱨ ᱫᱚᱥ ᱦᱟᱡᱟᱨ ᱠᱩᱲᱤ ᱦᱟᱡᱟᱨ ᱛᱤᱨᱤᱥ ᱦᱟᱡᱟᱨ ᱪᱳᱞᱞᱤᱥ ᱦᱟᱡᱟᱨ ᱯᱚᱧᱪᱟᱥ ᱦᱟᱡᱟᱨ ᱥᱟᱴ ᱦᱟᱡᱟᱨ ᱥᱳᱛᱛᱚᱨ ᱦᱟᱡᱟᱨ ᱟᱥᱤ ᱦᱟᱡᱟᱨ ᱮᱠ ᱞᱟᱠᱷ ᱯᱟᱸᱪ ᱞᱟᱠᱷ